ᱤᱧᱫᱚ ᱵᱟᱹᱵᱩ ᱵᱩᱰᱷᱤᱭᱮᱱᱫᱩᱧ ᱥᱤᱢ ᱠᱚᱜᱮᱧ ᱟᱹᱥᱩᱞ ᱵᱟᱲᱟᱭᱮᱫ ᱠᱚᱣᱟ ᱟᱨ ᱮᱴᱟᱜ ᱠᱟᱹᱢᱤ ᱠᱚᱢᱟ ᱵᱟᱹᱧ ᱫᱟᱲᱮᱭᱟᱜᱼᱟ ᱱᱩᱠᱩᱜᱮ ᱨᱟᱵᱟᱝ ᱫᱤᱱᱦᱚᱸ ᱥᱤᱛᱩᱝ ᱫᱤᱱᱦᱚᱸ ᱥᱤᱛᱩᱝ ᱡᱚᱦᱚᱜ ᱫᱚ ᱩᱢᱩᱞ ᱢᱤᱫᱴᱟᱝ ᱤᱧ ᱵᱮᱱᱟᱣ ᱟᱠᱟᱫ ᱠᱚᱣᱟ ᱚᱸᱰᱮ ᱠᱚ ᱤᱡ ᱠᱟᱛᱮ ᱠᱚ ᱵᱩᱨᱩᱢ ᱠᱚᱜᱼᱟ ᱥᱤᱛᱩᱝ ᱵᱮᱲᱟ ᱫᱚ ᱟᱨ ᱟᱭᱩᱵ ᱮᱱᱠᱷᱟᱱ ᱚᱲᱟᱜ ᱠᱚᱧ ᱡᱷᱤᱡ ᱪᱟᱨᱟ ᱠᱚᱧ ᱮᱢᱟ ᱠᱚᱣᱟ ᱪᱟᱣᱞᱮ ᱠᱚᱧ ᱮᱢᱟ ᱠᱚᱣᱟ ᱟᱫᱚ ᱡᱚᱢ ᱛᱮᱠᱚ ᱟᱫᱚ ᱵᱟᱹᱭ ᱵᱟᱹᱭ ᱛᱮᱠᱚ ᱵᱚᱞᱚᱱᱟ ᱵᱚᱞᱚ ᱪᱟᱞᱟᱣ ᱠᱟᱛᱮᱜ ᱟᱫᱚ ᱟᱯᱱᱟ ᱟᱯᱱᱟ ᱡᱟᱭᱜᱟ ᱨᱮᱠᱚ ᱜᱤᱛᱤᱡ ᱠᱚᱜᱼᱟ ᱡᱟᱹᱯᱤᱫᱟᱠᱚ ᱟᱨᱦᱚᱸ ᱥᱮᱛᱟᱜ ᱮᱱ ᱠᱷᱟᱱᱜᱮ ᱟᱨᱦᱚᱸ ᱛᱟᱭᱚᱢ ᱫᱚᱠᱚ ᱚᱰᱳᱠᱚᱜᱼᱛᱮ ᱟᱨᱦᱚᱸ ᱠᱟᱹᱴᱤᱡ ᱡᱟᱦᱟᱱᱟᱜ ᱠᱚᱜᱮ ᱡᱚᱢ ᱠᱚ ᱦᱩᱲᱩ ᱠᱚ ᱪᱟᱣᱞᱮ ᱠᱚᱨᱮᱦᱚᱸᱧ ᱮᱨ ᱵᱟᱲᱟ ᱧᱚᱜ ᱟᱠᱚᱣᱟ ᱡᱚᱢ ᱛᱮᱠᱚ ᱟᱫᱚ ᱠᱚ ᱚᱰᱳᱠᱚᱜᱼᱟ ᱚᱰᱳᱠᱚᱜ ᱛᱮᱠᱚ ᱟᱫᱚ ᱟᱨᱦᱚᱸ ᱚᱱᱠᱟᱜᱮ ᱜᱚᱴᱟ ᱫᱤᱱᱟᱹᱢᱟᱱ ᱵᱟᱦᱨᱮ ᱠᱚᱨᱮ ᱜᱮᱠᱚ ᱛᱟᱦᱮᱱᱟ ᱟᱫᱚ ᱵᱟᱨᱦᱮ ᱠᱚᱨᱮ ᱠᱚ ᱛᱟᱦᱮᱸ ᱛᱟᱦᱮᱸ ᱛᱮᱜᱮ ᱟᱫᱚ ᱚᱠᱟ ᱚᱠᱟ ᱡᱚᱦᱚᱜ ᱪᱚᱝ ᱜᱤᱫᱤ ᱠᱩᱲᱤᱫ ᱠᱚᱦᱚᱸ ᱠᱚ ᱟᱹᱛᱠᱤᱨ ᱜᱚᱫ ᱠᱚᱜᱮᱭᱟ ᱟᱫᱚᱢ ᱪᱤᱠᱟᱹᱭᱟ ᱵᱩᱥᱟᱹᱜ ᱠᱚᱫᱚ ᱟᱨ ᱡᱟᱦᱟᱸᱭ ᱵᱩᱨᱥᱤ ᱨᱤᱱᱤᱡ ᱮᱜᱟ ᱫᱚ ᱵᱩᱨᱥᱤ ᱨᱮᱜᱮ ᱚᱵᱚᱨ ᱠᱚᱜᱼᱟᱭ ᱢᱟ ᱵᱟᱹᱵᱩ ᱪᱟᱵᱟ ᱠᱮᱜᱼᱟᱹᱧ ᱤᱱᱟᱹᱜᱼᱜᱮ